ᱱᱚᱜᱼᱚᱭ ᱱᱮᱛᱟᱨ ᱧᱮᱞᱼᱧᱮᱞᱛᱮ ᱠᱩᱸᱭᱰᱤ ᱠᱟᱲᱮ ᱫᱚ ᱪᱟᱵᱟᱞᱮᱠᱟᱣ ᱠᱟᱱᱟ ᱟᱫᱚ ᱚᱱᱟ ᱠᱩᱸᱭᱰᱤ ᱠᱟᱲᱮ ᱦᱚᱸ ᱟᱹᱰᱤ ᱠᱟᱹᱢᱤ ᱨᱮᱜᱮ ᱞᱟᱜᱟᱜᱼᱟ ᱟᱫᱚ ᱱᱤᱛᱚᱜ ᱫᱚ ᱵᱟᱝ ᱧᱟᱯᱟᱢ ᱠᱟᱱᱟ ᱟᱫᱚ ᱚᱱᱟ ᱠᱚᱦᱚᱸ ᱟᱫᱚ ᱵᱚᱱ ᱠᱷᱚᱸᱫᱽᱨᱚᱱ ᱧᱟᱢ ᱞᱮᱠᱷᱟᱱ ᱪᱮᱫ ᱪᱮᱫ ᱟᱨᱚ ᱠᱟᱹᱢᱤ ᱠᱚᱨᱮ ᱞᱟᱜᱟᱣ ᱠᱚᱜᱼᱟ ᱚᱱᱟ ᱦᱚᱸᱵᱚᱱ ᱪᱮᱫᱠᱚ ᱩᱯᱚᱠᱟᱨ ᱧᱟᱢᱚᱜᱼᱟ ᱚᱱᱟ ᱦᱚᱸᱵᱚᱱ ᱵᱟᱲᱟᱭ ᱧᱟᱢ ᱠᱮᱭᱟ